ᱦᱮᱞᱳ ᱡᱚᱦᱟᱨ ᱜᱮ ᱱᱚᱣᱟ ᱠᱤ ᱵᱟᱸᱠᱩᱲᱟ ᱦᱚᱱᱚᱛ ᱨᱮᱭᱟᱜ ᱯᱩᱨᱚᱱᱫᱚᱨᱯᱩᱨ ᱟᱛᱳ ᱠᱟᱱᱟ ᱟᱪᱪᱷᱟ ᱚᱠᱚᱭᱮᱢ ᱞᱟᱹᱭᱫᱟ ᱵᱟᱲᱟᱭ ᱫᱟᱲᱮᱭᱟᱜ ᱟᱹᱧ ᱟᱪᱪᱷᱟ ᱛᱳ ᱠᱟᱛᱷᱟ ᱫᱚ ᱦᱩᱭᱩᱜ ᱠᱟᱱᱟ ᱤᱧ ᱫᱚ ᱢᱤᱫᱴᱮᱱ ᱥᱩᱥᱟᱹᱨᱤᱭᱟᱹ ᱞᱮᱠᱟᱛᱤᱧ ᱠᱟᱹᱢᱤ ᱠᱟᱱᱟ ᱦᱮᱸᱥᱮ ᱱᱤᱛᱚᱜ ᱦᱟᱜ ᱠᱟᱹᱢᱤ ᱫᱚ ᱱᱚᱣᱟ ᱞᱮᱠᱛᱮ ᱡᱮ ᱚᱞᱪᱤᱠᱤ ᱞᱤᱯᱤᱛᱮ ᱠᱟᱹᱢᱤ ᱦᱚᱨᱟ ᱠᱚ ᱞᱟᱦᱟ ᱥᱮᱱ ᱞᱟᱦᱟ ᱤᱫᱤ ᱞᱟᱹᱜᱤᱫ ᱛᱮᱜᱮ ᱟᱞᱮ ᱫᱚᱞᱮ ᱠᱟᱹᱢᱤ ᱠᱟᱱᱟ ᱦᱮᱸ ᱛᱳ ᱚᱱᱟ ᱜᱮ ᱠᱟᱹᱴᱤᱡ ᱵᱟᱲᱟᱭ ᱥᱟᱱᱟᱧ ᱠᱟᱱ ᱛᱟᱦᱮᱱᱟ ᱱᱚᱣᱟ ᱟᱛᱳᱨᱮ ᱱᱤᱛ ᱦᱟᱹᱵᱤᱡᱛᱮ ᱛᱤᱱᱟᱹᱜ ᱜᱟᱱ ᱜᱤᱫᱽᱨᱟᱹ ᱱᱚᱣᱟ ᱚᱞᱪᱤᱠᱤ ᱞᱤᱯᱤ ᱛᱮ ᱯᱟᱲᱦᱟᱣ ᱞᱟᱲᱦᱟᱣ ᱞᱟᱹᱜᱤᱫᱛᱮ ᱡᱳᱨ ᱠᱚ ᱮᱢ ᱠᱟᱜᱼᱟ ᱥᱮ ᱦᱳᱭ ᱠᱟᱱᱟ ᱱᱚᱣᱟ ᱠᱚ ᱤᱫᱤ ᱠᱟᱛᱮᱜ ᱠᱟᱹᱴᱤᱡ ᱮᱢ ᱞᱟᱹᱭ ᱫᱟᱲᱮ ᱤᱧᱟᱹ ᱟᱪᱪᱷᱟ

ᱦᱮᱸ ᱡᱟᱸᱦᱟ ᱫᱚ ᱦᱩᱭᱩᱜ ᱠᱟᱱᱟ ᱤᱧ ᱡᱟᱸᱦᱟ ᱞᱟᱹᱜᱤᱫ ᱤᱧ ᱯᱷᱳᱱ ᱞᱮᱫᱟ ᱚᱱᱟ ᱫᱚ ᱦᱩᱭᱩᱜ ᱠᱟᱱᱟ ᱱᱚᱝᱠᱟ ᱞᱮᱠᱟ ᱡᱚᱫᱤ ᱡᱟᱸᱦᱟᱭ ᱜᱤᱫᱽᱨᱟᱹ ᱠᱚ ᱦᱚᱭᱛᱳ ᱴᱟᱠᱟ ᱯᱚᱭᱥᱟ ᱚᱵᱷᱟᱵᱛᱮ ᱟᱛᱳ ᱚᱲᱟᱜᱨᱮᱱ ᱟᱛᱳ ᱚᱲᱟᱜ ᱨᱮᱱ ᱦᱚᱲᱛᱚ ᱴᱟᱠᱟ ᱯᱚᱭᱥᱟ ᱚᱵᱷᱟᱵᱛᱮ ᱯᱩᱛᱷᱤ ᱯᱟᱛᱷᱟᱢ ᱠᱚ ᱵᱟᱝᱠᱚ ᱠᱤᱨᱤᱧ ᱫᱟᱲᱮᱭᱟᱜ ᱠᱟᱱᱟ ᱥᱮ ᱤᱥᱠᱩᱞ ᱪᱟᱞᱟᱣ ᱞᱟᱹᱜᱤᱫᱛᱮ ᱡᱟᱸᱦᱟᱴᱟᱜ ᱥᱚᱢᱚᱥᱥᱟ ᱦᱩᱭᱩᱜ ᱠᱟᱱ ᱛᱟᱠᱚᱣᱟ ᱱᱚᱝᱠᱟᱱᱟᱜ ᱮᱴᱠᱮᱴᱚᱲᱮᱞᱮ ᱨᱟᱲᱟ ᱫᱩᱜ ᱠᱚᱣᱟ ᱟᱨ ᱪᱮᱫ ᱟᱪᱪᱷᱟᱼᱟᱪᱪᱷᱟ ᱛᱤᱱᱟᱹᱜ ᱥᱮᱨᱢᱟ ᱠᱷᱚᱱ ᱦᱩᱭᱩᱜ ᱠᱟᱱᱟ ᱥᱚᱢᱚᱥᱥᱟ ᱛᱤᱱᱟᱹᱜ ᱥᱮᱨᱢᱟᱜᱟᱱ ᱦᱩᱭᱱᱟ ᱟᱪᱪᱷᱟᱼᱟᱪᱪᱷᱟ ᱴᱷᱤᱠ ᱛᱟᱦᱚᱞᱮ ᱠᱟᱛᱷᱟ ᱫᱚ ᱦᱩᱭᱩᱜ ᱠᱟᱱᱟ ᱟᱞᱮ ᱛᱚ ᱚᱱᱟ ᱪᱮᱛᱟᱱ ᱨᱮᱜᱮᱞᱮ ᱢᱮᱫ ᱞᱩᱛᱩᱨᱟᱜ ᱠᱟᱱᱟ ᱱᱤᱛᱚᱜ ᱫᱚ ᱟᱪᱪᱷᱟ ᱟᱢ ᱱᱤᱛᱚᱜ ᱮᱢ ᱞᱟᱹᱭ ᱟᱹᱫᱤᱧᱟ ᱚᱱᱟ ᱚᱞ ᱠᱟᱛᱮᱜ ᱢᱤᱫᱴᱟᱱ ᱠᱚᱯᱤ ᱵᱷᱮᱡᱟ ᱟᱹᱧ ᱢᱮᱜ ᱠᱷᱟᱱ ᱦᱟᱜ ᱪᱮᱫ ᱠᱚ ᱥᱚᱢᱚᱥᱥᱟ ᱢᱮᱱᱟᱜᱼᱟ ᱢᱮᱱᱛᱮ ᱛᱟᱨᱯᱚᱨᱮ ᱡᱚᱫᱤ ᱤᱧ ᱚᱱᱟ ᱧᱮ ᱠᱟᱛᱮᱜ ᱟᱞᱮ ᱛᱟᱞᱟᱨᱮ ᱜᱟᱞᱢᱟᱨᱟᱣ ᱠᱟᱛᱮᱜ ᱢᱤᱫᱫᱤᱱ ᱟᱯᱮ ᱚᱱᱟ ᱟᱛᱳ ᱞᱮ ᱪᱟᱞᱟᱣᱚᱜᱼᱟ ᱦᱮᱸ ᱛᱟᱨᱯᱚᱨᱮ ᱡᱚᱫᱤ ᱟᱪᱪᱷᱟᱼᱟᱪᱪᱷᱟ ᱚᱱᱮ ᱚᱱᱟᱜᱮ ᱚᱱᱮ ᱚᱱᱟᱜᱮ ᱚᱱᱟ ᱠᱚᱨᱮᱜ ᱪᱮᱫ ᱠᱚ ᱥᱚᱢᱚᱥᱥᱟ ᱮᱴᱠᱮᱴᱚᱲᱮ ᱠᱚ ᱦᱩᱭᱩᱜ ᱠᱟᱱ ᱛᱟᱠᱚ ᱥᱮ ᱵᱟᱝᱠᱚ ᱯᱟᱲᱦᱟᱣ ᱫᱟᱲᱮᱭᱟᱜ ᱠᱟᱱᱟ ᱜᱤᱫᱽᱨᱟᱹ ᱠᱚ ᱚᱱᱮ ᱚᱱᱟ ᱠᱚᱜᱮᱞᱮ ᱧᱮᱞ ᱮᱜᱼᱟ ᱛᱳ ᱡᱟᱠ ᱟᱢ ᱞᱟᱹᱭ ᱟᱹᱫᱤᱧᱟᱢ ᱵᱩᱡᱷᱟᱹᱣ ᱠᱤᱫᱟᱹᱧ ᱛᱳ ᱟᱢ ᱢᱤᱫᱴᱟᱱ ᱪᱮᱫ ᱠᱚ ᱮᱴᱠᱮᱴᱚᱲᱮ ᱢᱮᱱᱟᱜ ᱠᱟᱫᱟ ᱚᱱᱟ ᱚᱞ ᱵᱤᱞ ᱠᱟᱛᱮᱜ ᱫᱚᱦᱚ ᱠᱟᱜ ᱢᱮ ᱟᱨ ᱤᱧ ᱢᱤᱫᱫᱤᱱ ᱪᱟᱞᱟᱣᱚᱜᱼᱟ ᱦᱟᱜ ᱟᱨ ᱪᱟᱞᱟᱣ ᱠᱟᱛᱮᱜ ᱜᱟᱞᱢᱟᱨᱟᱣ ᱦᱩᱭᱩᱜᱼᱟ ᱵᱮᱥ ᱧᱚᱜ ᱦᱮᱸ ᱴᱷᱤᱠ ᱜᱮᱭᱟ ᱢᱟ ᱛᱟᱦᱚᱞᱮ